ᱢᱤᱫ ᱥᱟᱭ ᱢᱚᱬᱮ ᱜᱮᱞ ᱯᱮ ᱤᱨᱟᱹᱞ ᱥᱟᱭ ᱮᱭᱟᱭ ᱜᱮᱞ ᱢᱚᱬᱮ ᱢᱤᱫ ᱜᱮᱥᱟᱭ ᱢᱚᱬᱮ ᱥᱟᱭ ᱢᱚᱬᱮ ᱜᱮᱞ ᱛᱩᱨᱩᱭ ᱵᱟᱨ ᱜᱮᱥᱟᱭ ᱵᱟᱨ ᱥᱟᱭ ᱛᱩᱨᱩᱭ ᱜᱮᱞ ᱯᱮ ᱯᱩᱱ ᱜᱮᱥᱟᱭ ᱢᱚᱬᱮ ᱥᱟᱭ ᱢᱚᱬᱮ ᱜᱮᱞ ᱢᱚᱬᱮ